ᱡᱩᱛᱟᱹ ᱫᱚ ᱱᱤᱭᱟᱹ ᱠᱟᱨᱚᱱ ᱛᱮᱜᱮ ᱠᱚ ᱦᱚᱨᱚᱜᱟ ᱡᱮ ᱡᱮᱢᱚᱱ ᱡᱟᱦᱟᱥᱮᱱ ᱯᱟᱛᱟ ᱯᱚᱨᱚᱵᱮᱢ ᱪᱟᱞᱟᱜ ᱠᱟᱱᱟ ᱮᱱᱠᱷᱟᱱ ᱡᱟᱦᱟᱸ ᱠᱚᱨᱮ ᱫᱟᱜ ᱠᱚᱢ ᱧᱟᱢ ᱠᱮᱫᱟ ᱫᱟᱜ ᱠᱚ ᱧᱟᱢ ᱞᱮᱠᱷᱟᱱ ᱫᱚ ᱡᱟᱸᱜᱟ ᱫᱚ ᱵᱟᱝ ᱞᱚᱥᱚᱫᱚᱜᱼᱟ ᱡᱩᱛᱟᱹ ᱡᱩᱛᱟᱹᱜᱮ ᱞᱚᱥᱚᱫᱚᱜᱼᱟ ᱡᱟᱸᱜᱟ ᱟᱰᱤ ᱱᱟᱯᱟᱭ ᱛᱟᱦᱮᱱᱟ ᱮᱱᱠᱷᱟᱱ ᱡᱩᱛᱟᱹ ᱦᱚᱨᱚᱜ ᱞᱮᱠᱷᱟᱱ ᱫᱚ ᱡᱟᱸᱜᱟ ᱡᱟᱸᱜᱟ ᱠᱚ ᱵᱟᱝ ᱯᱟᱲᱟᱜᱚᱜᱼᱟ ᱥᱮ ᱫᱷᱩᱲᱤ ᱠᱚᱦᱚᱸ ᱵᱟᱝ ᱞᱟᱜᱟᱜᱼᱟ ᱞᱚᱥᱚᱫ ᱠᱚ ᱛᱟᱦᱮᱸ ᱞᱮᱱᱠᱷᱟᱱ ᱡᱩᱛᱟᱹ ᱨᱮᱜᱮ ᱡᱩᱛᱟᱹ ᱨᱮᱜᱮ ᱞᱚᱥᱚᱫᱚᱜᱼᱟ ᱡᱟᱸᱜᱟ ᱨᱮᱫᱚ ᱵᱟᱢ ᱵᱟᱢ ᱞᱚᱥᱚᱫᱚᱜᱼᱟ ᱮᱱᱠᱷᱟᱱ ᱡᱮᱢᱚᱱ ᱫᱚᱢᱮ ᱞᱚᱥᱚᱫ ᱡᱟᱭᱜᱟ ᱡᱟᱭᱜᱟ ᱛᱟᱦᱮᱱᱟ ᱫᱟᱜ ᱫᱟᱜ ᱡᱟᱹᱯᱩᱫ ᱞᱮᱠᱷᱟᱱᱮ ᱥᱮ ᱡᱟᱦᱟᱥᱮᱱ ᱥᱮᱱ ᱦᱟᱴ ᱵᱟᱡᱟᱨᱮᱢ ᱪᱟᱞᱟᱣ ᱟᱠᱟᱱᱟ ᱵᱟ ᱵᱟᱡᱟᱨ ᱠᱚᱨᱮ ᱫᱚ ᱫᱚᱢᱮ ᱞᱚᱥᱚᱫ ᱠᱚ ᱛᱟᱦᱮᱱᱟ ᱛᱟᱲᱟᱢ ᱨᱮᱱᱟᱜ ᱡᱟᱭᱜᱟ ᱦᱚᱸ ᱵᱟᱝ ᱧᱟᱢᱚᱜᱼᱟ ᱮᱱᱠᱷᱟᱱ ᱫᱚ ᱡᱟᱝ ᱡᱟᱸᱜᱟ ᱨᱮᱫᱚ ᱵᱟᱝ ᱞᱚᱥᱚᱫᱚᱜᱼᱟ ᱡᱩᱛᱟᱹᱨᱮᱜᱮ ᱞᱚᱥᱚᱫᱚᱜᱼᱟ ᱡᱩᱛᱟᱹ ᱡᱩᱛᱟᱹ ᱦᱚᱨᱚ ᱦᱚᱨᱚᱜ ᱞᱮᱠᱷᱟᱱ ᱫᱚ ᱡᱟᱸᱜᱟ ᱫᱚ ᱟᱰᱤ ᱱᱟᱯᱟᱭ ᱛᱟᱦᱮᱱᱟ ᱡᱮᱢᱚᱱ ᱯᱟᱲᱟᱜ ᱦᱚᱸ ᱵᱟᱝ ᱯᱟᱲᱟᱜᱚᱜᱼᱟ ᱥᱮ ᱥᱮ ᱜᱤᱛᱤᱞ ᱠᱚᱦᱚᱸ ᱵᱟᱝ ᱞᱟᱜᱟᱜᱼᱟ ᱟᱨ ᱡᱩᱛᱟᱹ ᱡᱩᱛᱟᱹ ᱦᱚᱨᱚᱜ ᱞᱮᱠᱷᱟᱱ ᱡᱩᱛᱟᱹ ᱨᱮᱜᱮ ᱡᱚᱛᱚ ᱡᱚᱛᱚ ᱠᱤᱪᱷᱩ ᱜᱮ ᱡᱩᱛᱟᱹ ᱨᱮ ᱡᱩᱛᱟᱹ ᱨᱮ ᱡᱩᱛᱟᱹ ᱪᱮᱛᱟᱱ ᱨᱮᱜᱮ ᱛᱟᱦᱮᱱᱟ ᱡᱟᱸᱜᱟ ᱨᱮᱫᱚ ᱵᱟᱢ ᱞᱚᱥᱚᱫ ᱠᱚᱦᱚᱸ ᱫᱟᱜ ᱠᱚᱦᱚᱸ ᱵᱟᱝ ᱵᱟᱝ ᱵᱚᱞᱚᱜᱼᱟ ᱥᱮ ᱡᱩᱛᱟᱹᱨᱮ ᱡᱩᱛᱟᱹ ᱪᱮᱛᱟᱱ ᱨᱮᱜᱮ ᱡᱚᱛᱚ ᱠᱤᱪᱷᱩᱜᱮ ᱡᱩᱛᱟᱹ ᱡᱩᱛᱟᱹᱜᱮ ᱞᱚᱥᱚᱫᱚᱜᱼᱟ ᱡᱩᱛᱟᱹ ᱡᱩᱛᱟᱹ ᱦᱚᱨᱚᱜ ᱞᱮᱠᱷᱟᱱ ᱫᱚ ᱡᱟᱸᱜᱟ ᱠᱚᱦᱚᱸ ᱵᱮᱥ ᱥᱮ ᱵᱮᱥ ᱥᱟᱸᱦᱤᱡ ᱛᱟᱦᱮᱱᱟ ᱥᱮ ᱵᱟᱝ ᱵᱟᱝ ᱯᱟᱲᱟᱜᱚᱜᱼᱟ ᱚᱱᱟ ᱥᱟᱶᱛᱮ